ᱡᱚᱸᱦᱟᱨ ᱜᱮ ᱜᱚᱢᱠᱮ ᱛᱚᱵᱮ ᱱᱚᱣᱟ ᱴᱨᱮᱹᱱ ᱴᱨᱮᱹᱱ ᱴᱤᱠᱤᱴ ᱞᱤᱧ ᱴᱤᱠᱤᱴᱟ ᱵᱟᱹᱱᱩᱜᱼᱟ ᱴᱟᱴᱟ ᱠᱷᱚᱱ ᱵᱳᱢᱵᱮᱹ ᱛᱚᱵᱮ ᱜᱟᱛᱮ ᱠᱚᱲᱟ ᱴᱷᱮᱱ ᱛᱚᱵᱮ ᱛᱤᱱᱟᱹᱜ ᱴᱟᱠᱟ ᱞᱟᱜᱟᱜᱼᱟ ᱴᱨᱮᱹᱱ ᱴᱤᱠᱤᱴ ᱨᱮ ᱟᱨ ᱛᱤᱱ ᱴᱟᱹᱭᱤᱢ ᱨᱮ ᱦᱤᱡᱩᱜᱼᱟ ᱚᱱᱟ ᱠᱚ ᱡᱩᱫᱤ ᱠᱩᱞᱤ ᱡᱤᱜᱟᱹᱥᱮᱜ ᱵᱤᱱᱟ ᱟᱨ ᱛᱤᱱᱟᱹᱜ ᱯᱩᱭᱥᱟᱹ ᱞᱟᱜᱟᱜᱼᱟ ᱚᱱᱟᱠᱚ ᱞᱟᱹᱭ ᱟᱹᱞᱤᱧ ᱵᱤᱱ ᱟᱨ ᱴᱟᱴᱟ ᱠᱷᱚᱱ ᱵᱳᱢᱵᱮ ᱛᱤᱱᱟᱹᱜ ᱞᱟᱜᱟᱜ ᱠᱟᱱᱟ ᱚᱱᱟ ᱞᱟᱹᱭ ᱟᱹᱞᱤᱧ ᱵᱤᱱ ᱟᱨ ᱴᱤᱠᱤᱴ ᱦᱚᱸ ᱚᱱᱞᱟᱭᱤᱱ ᱛᱮ ᱵᱷᱮᱡᱟ ᱟᱹᱞᱤᱧ ᱵᱮᱱ ᱤᱱᱟᱹ ᱜᱮᱞᱤᱧ ᱠᱩᱠᱞᱤᱭᱮᱜ ᱵᱤᱱᱟ ᱡᱚᱸᱦᱟᱨ ᱜᱮ